ᱪᱮᱬᱮ ᱧᱩᱛ ᱨᱮ ᱧᱮᱞ ᱢᱮᱱᱟᱜ ᱜᱮᱭᱟ ᱟᱨ ᱢᱚᱱᱮᱭᱟᱭ ᱪᱮᱬᱮᱫᱚ ᱧᱩᱛᱨᱮ ᱧᱮᱞ ᱠᱚᱣᱟᱧ ᱪᱮᱬᱮ ᱥᱮᱨᱣᱟᱨᱮ ᱟᱵᱚ ᱥᱮᱨᱣᱟᱨᱮ ᱦᱚᱸ ᱡᱚᱲᱟᱣ ᱢᱮᱱᱟᱜ ᱠᱚᱣᱟ ᱡᱮᱢᱚᱱ ᱥᱮᱨᱮᱧ ᱨᱮ ᱢᱮᱱᱟᱜᱼᱟ ᱞᱤᱯᱤ ᱪᱮᱬᱮ ᱡᱮᱢᱚᱱ ᱟᱵᱚᱣᱟᱜ ᱥᱮᱨᱣᱟ ᱥᱟᱶ ᱱᱩᱠᱩ ᱞᱤᱯᱤ ᱪᱮᱬᱮ ᱦᱚᱸ ᱡᱚᱲᱟᱣ ᱢᱮᱱᱟᱜ ᱠᱚᱣᱟ ᱥᱮ ᱥᱮᱨᱮᱧ ᱛᱟᱞᱟᱛᱮ ᱡᱮᱢᱚᱱ ᱠᱚ ᱞᱟᱭᱟ ᱞᱤᱯᱤ ᱪᱮᱬᱮᱫᱚ ᱟᱹᱰᱤ ᱥᱮᱨᱣᱟᱨᱮ ᱟᱨ ᱢᱤᱨᱩ ᱪᱮᱬᱮᱦᱚᱸ ᱠᱚ ᱞᱟᱹᱭᱟ ᱱᱩᱠᱩ ᱠᱚ ᱟᱨᱦᱚᱸ ᱪᱮᱬᱮ ᱟᱵᱚ ᱥᱮᱨᱣᱟᱨᱮ ᱡᱚᱲᱟᱣ ᱢᱮᱱᱟᱜ ᱠᱚ ᱜᱮᱭᱟ